ᱤᱧᱟᱹᱜ ᱧᱩᱛᱩᱢ ᱦᱩᱭᱩᱜ ᱠᱟᱱᱟ ᱥᱳᱢᱟᱭ ᱥᱚᱨᱮᱱ ᱤᱧ ᱡᱟᱦᱟᱸ ᱯᱷᱟᱥᱴ ᱴᱟᱹᱭᱤᱢ ᱛᱤᱛᱮ ᱯᱮᱱᱴᱤᱝ ᱵᱮᱱᱟᱣ ᱠᱮᱫᱟᱹᱧ ᱟᱹᱰᱤ ᱪᱮᱦᱨᱟ ᱜᱤᱧ ᱵᱮᱱᱟᱣ ᱠᱮᱫᱟ ᱛᱳ ᱤᱱᱟᱹ ᱵᱮᱱᱟᱣ ᱞᱟᱹᱜᱤᱫ ᱦᱚᱸ ᱟᱹᱰᱤ ᱯᱨᱮᱠᱴᱤᱥ ᱫᱚᱨᱠᱟᱨ ᱵᱟᱝᱠᱷᱟᱱ ᱫᱚ ᱯᱷᱟᱥᱴ ᱴᱟᱹᱭᱤᱢ ᱩᱱᱟᱹᱜ ᱪᱮᱦᱨᱟᱧ ᱵᱮᱱᱟᱣ ᱠᱮᱫᱟ ᱤᱱᱠᱟᱹ ᱛᱮᱫᱚ ᱵᱟᱭ ᱦᱩᱭᱩᱜᱼᱟ ᱟᱹᱰᱤ ᱢᱮᱦᱱᱚᱛ ᱦᱩᱭᱩᱜᱼᱟ ᱛᱚᱵᱮ ᱡᱮ ᱡᱟᱹᱱᱤᱡ ᱯᱮᱱᱴᱤᱝ ᱫᱚᱢ ᱵᱮᱱᱟᱣ ᱫᱟᱲᱮᱭᱟᱜᱼᱟ ᱵᱟᱝᱠᱷᱟᱱ ᱫᱚ ᱵᱟᱭ ᱜᱟᱱᱚᱜᱼᱟ ᱵᱮᱱᱟᱣ ᱦᱚᱸ ᱤᱱᱟᱹ ᱛᱟᱭᱚᱢ ᱨᱮᱦᱚᱸ ᱪᱷᱩᱴᱟᱹᱣ ᱠᱚᱜᱼᱜᱮ ᱦᱩᱭᱩᱜᱼᱟ ᱡᱟᱦᱟᱸ ᱞᱮᱠᱟ ᱦᱩᱰᱤᱧ ᱦᱩᱰᱤᱧ ᱯᱮᱱᱴᱤᱝ ᱠᱚ ᱵᱮᱱᱟᱣ ᱵᱟᱲᱟ ᱦᱩᱭᱩᱜᱼᱟ ᱮᱱᱠᱷᱟᱱ ᱤᱱᱟᱹ ᱦᱤᱥᱟᱹᱵᱽ ᱛᱮᱜᱮ ᱡᱟᱦᱟᱸ ᱨᱮ ᱥᱮᱬᱟ ᱡᱩᱫᱤ ᱯᱮᱱᱴᱤᱝ ᱮᱢ ᱵᱮᱱᱟᱣ ᱠᱷᱟᱱ ᱮᱸᱰᱮᱠᱷᱟᱱᱮᱢ ᱫᱟᱲᱮᱭᱟᱜᱼᱟ ᱟᱨ ᱤᱧ ᱡᱟᱦᱟᱸ ᱥᱮᱬᱟ ᱯᱮᱱᱴᱤᱝ ᱤᱧ ᱵᱮᱱᱟᱣ ᱠᱮᱫᱟ ᱤᱱᱟᱹ ᱫᱚ ᱤᱧᱫᱚ ᱵᱟᱹᱧ ᱴᱷᱤᱠᱟᱹ ᱫᱟᱲᱮᱭᱟᱜᱼᱟ ᱡᱮ ᱛᱤᱱᱟᱹᱜ ᱵᱮᱥᱤᱧ ᱵᱮᱱᱟᱣ ᱟᱠᱟᱫᱟᱹᱧ ᱥᱮ ᱱᱤᱭᱟᱹ ᱨᱮᱭᱟᱜ ᱛᱤᱱᱟᱹᱜ ᱜᱚᱱᱚᱝ ᱮᱢ ᱫᱚᱨᱠᱟᱨ ᱠᱟᱱᱟ ᱤᱱᱟᱹ ᱫᱚ ᱵᱟᱹᱧ ᱢᱮᱱ ᱫᱟᱲᱮᱭᱟᱜᱼᱟ ᱡᱟᱦᱟᱸᱭ ᱠᱚᱠᱚ ᱧᱮᱞᱟ ᱩᱱᱠᱩ ᱜᱮᱠᱚ ᱞᱟᱹᱭᱟᱠᱚ ᱡᱮ ᱵᱟᱝᱼᱟ ᱱᱤᱭᱟᱹ ᱫᱚ ᱛᱤᱱᱟᱹᱜ ᱪᱮᱦᱨᱟ ᱢᱮᱱᱟᱜᱼᱟ ᱥᱮ ᱛᱤᱱᱟᱹᱜ ᱵᱮᱥ ᱜᱟᱱ ᱟᱠᱟᱱᱟ ᱵᱟᱭ ᱜᱟᱱ ᱟᱠᱟᱱᱟ ᱤᱱᱟᱹ ᱯᱚᱨᱮ ᱟᱠᱚ ᱜᱮᱠᱚ ᱞᱟᱹᱭᱟᱠᱚ ᱱᱤᱭᱟᱹ ᱨᱮᱭᱟᱜ ᱫᱚ ᱱᱤᱱᱟᱹᱜ ᱜᱚᱱᱚᱝ ᱮᱢ ᱫᱚᱨᱠᱟᱨ ᱠᱟᱱᱟ ᱟᱨ ᱤᱧᱫᱚᱧ ᱵᱟᱲᱟᱭᱟ ᱡᱮ ᱤᱧᱟᱹᱜ ᱯᱮᱱᱴᱤᱝ ᱦᱤᱥᱟᱹᱵ ᱛᱮᱜᱮ ᱚᱱᱟ ᱠᱚᱫᱚ ᱜᱚᱱᱚᱝ ᱡᱮᱢᱚᱱ ᱠᱚ ᱤᱢᱟᱹᱧᱢᱟ ᱧᱮᱞ ᱠᱟᱛᱮᱜᱮ ᱤᱱᱟᱹ ᱫᱚ ᱨᱟᱹᱥᱠᱟᱹ ᱵᱩᱡᱷᱟᱹᱜᱼᱟ ᱡᱮ ᱤᱧ ᱱᱤᱱᱟᱹᱜ ᱪᱮᱦᱨᱟᱧ ᱵᱩᱡᱟ ᱡᱮ ᱦᱚᱲᱠᱚ ᱴᱷᱤᱠᱟᱹᱭᱟᱠᱚ ᱡᱮ ᱵᱟᱝᱼᱟ ᱟᱢ ᱱᱩᱱᱟᱹᱜ ᱪᱮᱦᱨᱟᱢ ᱵᱮᱱᱟᱣ ᱟᱠᱟᱫᱟ ᱟᱨᱦᱚᱸ ᱠᱚ ᱢᱤᱛᱟᱹᱧᱟ ᱡᱮ ᱱᱚᱸᱰᱮ ᱵᱮᱱᱟᱣ ᱦᱟᱸᱰᱮ ᱵᱮᱱᱟᱣᱟᱭ ᱮᱸᱰᱮᱠᱷᱟᱱ ᱜᱮ ᱤᱧᱦᱚᱧ ᱴᱷᱤᱠᱟᱹᱭᱮᱫᱟ ᱡᱮ ᱤᱧ ᱪᱮᱦᱨᱟᱧ ᱵᱮᱱᱟᱣᱮᱫᱟ ᱢᱮᱱᱛᱮ ᱡᱚᱛ ᱵᱷᱳᱨ ᱦᱚᱲᱦᱚᱸ ᱵᱟᱠᱚ ᱢᱮᱱᱟ ᱪᱮᱦᱨᱟᱢ ᱵᱮᱱᱟᱣ ᱠᱮᱜᱼᱟ ᱮᱱᱠᱷᱟᱱ ᱫᱚ ᱵᱟᱹᱧ ᱴᱷᱤᱠᱟᱹ ᱫᱟᱲᱮᱭᱟᱦᱼᱟ ᱤᱧ ᱛᱤᱱᱟᱹᱜ ᱪᱮᱦᱨᱟᱧ ᱵᱮᱱᱟᱣ ᱟᱠᱟᱫᱟ ᱥᱮ ᱵᱟᱹᱧ ᱵᱮᱱᱟᱣ ᱟᱠᱟᱫᱟ ᱦᱚᱲ ᱠᱚ ᱞᱟᱹᱭ ᱨᱮᱜᱮ ᱤᱧᱦᱚᱸᱧ ᱴᱷᱤᱠᱟᱹᱭᱟᱧ ᱡᱮ ᱵᱟᱝᱼᱟ ᱤᱧ ᱪᱮᱦᱨᱟᱧ ᱵᱮᱱᱟᱣ ᱟᱠᱟᱫᱟ ᱢᱮᱱᱛᱮ ᱤᱱᱟᱹ ᱦᱤᱥᱟᱹᱵᱽ ᱟᱠᱚ ᱡᱟᱦᱟᱸ ᱞᱮᱠᱟ ᱜᱚᱱᱚᱝ ᱠᱚ ᱤᱢᱟᱹᱧᱟ ᱤᱱᱟᱹ ᱦᱤᱥᱟᱹᱵᱽᱜᱮ ᱜᱚᱱᱚᱝ ᱫᱚ ᱢᱟᱱᱮ ᱦᱟᱛᱟᱣᱟᱹᱧ ᱟᱨ ᱵᱟᱝᱠᱷᱟᱱ ᱡᱮ ᱵᱮᱥ ᱵᱟᱹᱧ ᱵᱮᱱᱟᱣ ᱟᱠᱟᱫ ᱤᱧᱫᱚ ᱫᱚᱢᱮ ᱰᱷᱮᱨ ᱜᱚᱱᱚᱝ ᱦᱟᱛᱟᱣ ᱟᱹᱧ ᱤᱱᱠᱟᱹ ᱫᱚ ᱵᱟᱝᱜᱮ ᱤᱱᱠᱟᱹ ᱫᱚ ᱵᱟᱹᱧ ᱦᱟᱛᱟᱣ ᱵᱟᱲᱟ ᱠᱟᱜᱼᱟ ᱯᱮᱱᱴᱤᱝ ᱵᱮᱱᱟᱣ ᱨᱮᱱᱟᱜ ᱤᱧᱟᱹᱜ ᱫᱚᱢᱮ ᱤᱪᱪᱷᱟᱹ ᱛᱤᱧ ᱫᱚᱢᱮ ᱥᱚᱠᱷ ᱛᱤᱧ ᱢᱮᱱᱟᱜᱼᱟ ᱡᱮ ᱵᱟᱝᱟ ᱤᱧ ᱢᱤᱫ ᱫᱤᱱ ᱥᱮᱬᱟ ᱥᱮᱬᱟ ᱯᱮᱱᱴᱤᱝ ᱵᱮᱱᱟᱣᱟᱧ ᱛᱳ ᱤᱧᱟᱹᱜ ᱢᱚᱱᱮᱨᱮ ᱡᱮ ᱟᱥᱟ ᱱᱤᱭᱟᱹ ᱜᱮᱛᱤᱧ ᱢᱮᱱᱟᱜᱼᱟ ᱡᱮ ᱵᱟᱝᱼᱟ ᱵᱮᱥ ᱫᱷᱟᱨᱟᱧ ᱵᱮᱱᱟᱣ ᱢᱟᱹᱧ ᱡᱟᱦᱟᱸ ᱛᱤᱱᱟᱹᱜ ᱵᱮᱥ ᱵᱮᱱᱟᱣᱟᱹᱧ ᱩᱱᱟᱹᱜ ᱜᱮ ᱦᱚᱲ ᱦᱚᱸᱠᱚ ᱞᱟᱹᱭᱟ ᱡᱮ ᱵᱟᱝᱼᱟ ᱟᱢ ᱵᱮᱥᱮᱢ ᱵᱮᱱᱟᱣᱟ ᱩᱱᱟᱹᱜ ᱦᱚᱲ ᱦᱚᱸ ᱟᱨᱚ ᱠᱚ ᱢᱤᱛᱟᱹᱧᱟ ᱡᱮ ᱟᱞᱮ ᱴᱷᱮᱱ ᱵᱮᱱᱟᱣ ᱢᱮᱥᱮ ᱟᱞᱮ ᱴᱷᱮᱱ ᱵᱮᱱᱟᱣ ᱢᱮ ᱡᱚᱛᱚ ᱦᱚᱲᱜᱮ ᱞᱟᱹᱭᱟᱠᱚ ᱤᱧ ᱤᱱᱟᱹᱜᱤᱧ ᱠᱷᱚᱡᱚᱜᱼᱟ ᱡᱮ ᱡᱟᱦᱟᱸ ᱛᱤᱱᱟᱹᱜ ᱵᱮᱥᱤᱧ ᱵᱮᱱᱟᱣ ᱫᱟᱲᱮᱭᱟᱜᱼᱟ ᱟᱨᱦᱚᱸ ᱡᱮᱢᱚᱱ ᱪᱮᱥᱴᱟᱭᱟᱹᱧ ᱟᱨᱦᱚᱸ ᱵᱮᱥᱤᱧ ᱵᱮᱱᱟᱣᱟᱧ